ᱟᱭᱩ ᱦᱚᱲ ᱠᱚᱣᱟᱜ ᱟᱠᱚ ᱪᱟᱸᱫᱚ ᱛᱮᱭᱟᱜ ᱡᱟᱦᱟᱸᱴᱟᱜ ᱥᱚᱢᱚᱥᱥᱟ ᱠᱚ ᱦᱩᱭᱩᱜ ᱱᱚᱣᱟ ᱵᱟᱵᱚᱛ ᱛᱮ ᱟᱵᱚᱣᱟᱜ ᱥᱚᱢᱟᱡ ᱨᱮ ᱢᱚᱸᱡ ᱛᱮ ᱢᱚᱸᱡ ᱛᱮ ᱪᱮᱪᱮᱫ ᱟᱜ ᱥᱮ ᱟᱵᱚᱣᱟᱜ ᱥᱮᱫᱟᱭ ᱟᱨᱤ ᱫᱚ ᱵᱟᱱᱩᱜᱼᱟ ᱥᱮᱫᱟᱭ ᱠᱷᱚᱡ ᱜᱮ ᱜᱤᱫᱟᱹᱨᱼᱯᱤᱫᱟᱹᱨ ᱠᱚᱫᱚ ᱱᱚᱣᱟ ᱫᱚᱠᱚ ᱪᱮᱫᱟ ᱟᱠᱚᱨᱮᱱ ᱦᱟᱨᱟᱣᱟᱠᱟᱱ ᱠᱚ ᱠᱚᱴᱷᱮᱡ ᱠᱚ ᱢᱮᱱᱠᱷᱟᱡ ᱱᱟᱦᱟᱜ ᱡᱩᱜᱽ ᱨᱮᱫᱚ ᱱᱚᱣᱟ ᱫᱚ ᱯᱟᱥᱮᱡ ᱟᱹᱰᱤ ᱟᱸᱴ ᱡᱟᱨᱩᱲ ᱜᱮᱭᱟ ᱟᱨ ᱥᱠᱩᱞ ᱠᱚᱨᱮ ᱱᱤᱨᱫᱤᱥᱟᱭ ᱜᱤᱫᱽᱨᱟᱹ ᱠᱚ ᱡᱟᱦᱟᱸᱴᱟᱜ ᱚᱞᱚᱜᱼᱯᱟᱲᱦᱟᱜ ᱥᱟᱶᱼᱥᱟᱶ ᱛᱮ ᱱᱚᱜᱼᱚ ᱱᱚᱣᱟᱴᱟᱜ ᱦᱚᱸ ᱥᱤᱠᱷᱱᱟᱹᱛ ᱟᱹᱰᱤ ᱟᱸᱴ ᱡᱟᱨᱩᱲ ᱢᱮᱱᱟᱜᱼᱟ ᱩᱱ ᱮᱰᱩᱛᱮᱥᱚᱱ ᱤᱱᱠᱚᱢᱯᱞᱤᱴ ᱦᱩᱭᱩᱜᱼᱟ ᱡᱚᱠᱷᱚᱱ ᱟᱯᱱᱟᱨ ᱨᱮᱱ ᱦᱚᱲ ᱡᱚᱛᱚᱱ ᱥᱟᱯᱟᱥᱟᱯᱤ ᱨᱮᱱᱟᱜ ᱵᱤᱫᱽᱫᱟᱹ ᱜᱮ ᱵᱟᱭ ᱦᱟᱛᱟᱣᱟ ᱛᱟᱞᱦᱮ ᱚᱱᱟ ᱮᱠᱮᱱ ᱯᱩᱛᱷᱤ ᱯᱟᱲᱦᱟᱣ ᱠᱟᱛᱮ ᱛᱚ ᱞᱟᱵᱷ ᱫᱚ ᱪᱮᱫ ᱛᱚ ᱠᱟᱹᱴᱤᱡ ᱠᱷᱚᱱᱟᱜ ᱜᱮ ᱱᱚᱜᱼᱚ ᱱᱚᱣᱟ ᱥᱤᱠᱷᱱᱟᱹᱛ ᱡᱟᱛᱮ ᱥᱠᱩᱞ ᱠᱚᱨᱮ ᱦᱚᱸᱵᱚ ᱱᱚᱣᱟ ᱜᱮ ᱵᱤᱥᱤ ᱵᱷᱟᱜᱤ ᱦᱩᱭᱩᱜ